ᱥᱟᱸᱜᱷᱟᱨ ᱫᱚ ᱥᱟᱸᱜᱷᱟᱨ ᱫᱚ ᱢᱤᱫᱴᱟᱝ ᱥᱚᱝᱥᱟᱨ ᱨᱮ ᱩᱛᱱᱟᱹᱜ ᱨᱮᱭᱟᱜ ᱟᱹᱰᱤ ᱢᱟᱨᱟᱝ ᱫᱟᱲᱮ ᱠᱟᱱᱟ ᱚᱱᱟ ᱥᱟᱸᱜᱷᱟᱨ ᱤᱫᱤ ᱠᱟᱛᱮᱫ ᱦᱚᱲ ᱢᱤᱫᱴᱟᱝ ᱡᱟᱭᱜᱟ ᱨᱮᱢ ᱧᱟᱯᱟᱢᱮᱱ ᱠᱷᱟᱱ ᱩᱱᱤ ᱚᱱᱟ ᱠᱚᱨᱮ ᱟᱭᱟᱜ ᱡᱟᱭᱜᱟ ᱨᱮᱱᱟᱜ ᱠᱟᱛᱷᱟᱢ ᱠᱩᱞᱤ ᱠᱩᱯᱩᱞᱤᱭᱟ ᱟᱡ ᱴᱷᱮᱱ ᱠᱷᱚᱱ ᱫᱤᱥ ᱦᱩᱫᱤᱥᱮᱢ ᱧᱟᱢᱟ ᱟᱨ ᱱᱤᱡᱮᱦᱚᱸ ᱚᱱᱟ ᱴᱷᱮᱱ ᱠᱷᱚᱱ ᱫᱤᱥ ᱦᱩᱫᱤᱥ ᱧᱟᱢ ᱠᱟᱛᱮᱫ ᱠᱤᱪᱷᱩᱢ ᱟᱹᱨᱩᱼᱯᱷᱮᱨᱟᱜᱼᱟ ᱟᱨ ᱚᱱᱟ ᱥᱟᱸᱜᱷᱟᱨ ᱨᱮᱫᱚ ᱟᱹᱰᱤᱜᱟᱱ ᱱᱟᱯᱟᱭ ᱱᱟᱯᱟᱭ ᱠᱟᱛᱷᱟ ᱠᱚ ᱞᱟᱹᱭᱟᱢᱟ ᱞᱟᱹᱭ ᱞᱮᱠᱷᱟᱱ ᱟᱢ ᱚᱱᱟ ᱵᱩᱡᱽ ᱠᱟᱛᱮᱫ ᱵᱩᱡᱷᱟᱹᱣ ᱠᱟᱛᱮᱫ ᱟᱜᱟᱢ ᱰᱟᱦᱟᱨᱮᱢ ᱛᱟᱲᱟᱢᱟ ᱚᱱᱟ ᱟᱜᱟᱢ ᱰᱟᱦᱟᱨ ᱨᱮ ᱛᱳᱲᱡᱷᱳᱲ ᱟᱞᱮᱞᱮ ᱪᱟᱞᱟᱣᱟ ᱢᱤᱫᱴᱟᱝ ᱪᱟᱥ ᱞᱟᱹᱜᱤᱫ ᱚᱱᱟ ᱪᱟᱥ ᱡᱟᱭᱜᱟᱨᱮ ᱩᱱᱠᱩ ᱱᱟᱯᱟᱭ ᱠᱚ ᱪᱟᱥ ᱠᱟᱜᱼᱟ ᱚᱱᱟ ᱪᱟᱥ ᱨᱮ ᱟᱹᱰᱤ ᱱᱟᱯᱟᱭ ᱠᱚ ᱚᱢᱚᱲ ᱠᱟᱜᱼᱟ ᱚᱱᱟ ᱧᱮᱞ ᱠᱟᱛᱮᱫ ᱟᱞᱮ ᱟᱹᱰᱤ ᱱᱟᱯᱟᱭ ᱞᱮ ᱡᱤᱠᱟᱹᱣ ᱠᱮᱜᱼᱟ ᱟᱨ ᱚᱱᱟ ᱞᱮᱠᱟ ᱛᱮᱜᱮ ᱟᱞᱮ ᱱᱚᱣᱟ ᱥᱟᱸᱜᱷᱟᱨ ᱤᱫᱤ ᱠᱟᱛᱮᱫᱼᱜᱮ ᱱᱤᱛᱚᱜ ᱪᱟᱥᱵᱟᱥ ᱦᱩᱭᱩᱜ ᱠᱟᱱᱟ ᱪᱟᱥᱵᱟᱥ ᱨᱮ ᱱᱤᱛᱚᱜ ᱟᱹᱰᱤ ᱞᱟᱦᱟ ᱠᱟᱱᱟ ᱚᱱᱟᱛᱮ ᱪᱟᱥ ᱫᱚ ᱥᱟᱸᱜᱷᱟᱨ ᱫᱚ ᱟᱹᱰᱤ ᱞᱟᱹᱠᱛᱤ ᱠᱟᱱᱟ ᱥᱟᱸᱜᱷᱟᱨ ᱤᱫᱤ ᱠᱟᱛᱮᱫ ᱢᱟᱹᱱᱢᱤ ᱠᱚ ᱪᱟᱹᱞᱼᱪᱚᱞᱚᱱ ᱟᱪᱟᱨ ᱵᱮᱣᱦᱟᱨ ᱡᱚᱛᱚ ᱵᱚᱫᱚᱞᱚᱜᱼᱟ ᱚᱱᱟ ᱠᱷᱟᱹᱛᱤᱨ ᱥᱟᱸᱜᱷᱟᱨ ᱨᱮ ᱡᱮᱱᱚ ᱢᱟᱹᱱᱢᱤ ᱵᱟᱧᱪᱟᱜ ᱫᱚ ᱟᱹᱰᱤᱛᱮᱫ ᱜᱮ ᱟᱱᱟᱴᱟ ᱚᱱᱟ ᱠᱷᱟᱹᱛᱤᱨ ᱟᱵᱚ ᱥᱟᱸᱜᱷᱟᱨᱟ